ᱦᱳᱭ ᱵᱟᱹᱵᱩ ᱠᱩᱞᱤ ᱢᱟᱞᱮ ᱠᱩᱞᱤ ᱠᱮᱫ ᱠᱚᱜᱮᱭᱟ ᱟᱯᱮᱢᱟ ᱟᱹᱰᱤ ᱡᱷᱟᱹᱞ ᱡᱷᱟᱹᱞ ᱫᱤᱥᱚᱢ ᱠᱚᱯᱮ ᱞᱟᱹᱭ ᱠᱮᱜᱼᱟ ᱛᱟᱯᱮ ᱟᱹᱰᱤ ᱡᱟᱭᱜᱟ ᱵᱟᱦᱨᱮ ᱫᱤᱥᱚᱢ ᱯᱮ ᱞᱟᱹᱭ ᱠᱮᱜᱼᱟ ᱵᱟᱦᱨᱮ ᱫᱤᱥᱚᱢ ᱠᱷᱚᱱ ᱯᱮ ᱦᱮᱡ ᱥᱮᱴᱮᱨ ᱟᱠᱟᱱ ᱠᱚᱲ ᱜᱤᱫᱽᱨᱟᱹ ᱠᱚ ᱟᱨᱵᱟᱝ ᱡᱚᱛᱚᱜᱮ ᱨᱟᱹᱥᱠᱟᱹ ᱜᱮᱯᱮ ᱥᱮᱴᱮᱨ ᱟᱠᱟᱱᱟ ᱱᱟᱯᱟᱭ ᱜᱮ ᱱᱚᱣᱟ ᱡᱟᱭᱜᱟ ᱧᱮᱞ ᱞᱟᱹᱜᱤᱫᱛᱮ ᱟᱯᱮᱦᱚᱸ ᱢᱚᱱᱮ ᱫᱟᱹᱲ ᱟᱠᱟᱜᱼᱟ ᱟᱨ ᱟᱥᱟ ᱠᱟᱱᱟᱯᱮ ᱟᱹᱰᱤ ᱪᱮᱦᱨᱟᱜᱮ ᱛᱟᱲᱟᱢ ᱛᱮᱫᱚ ᱟᱹᱰᱤᱯᱮ ᱠᱚᱥᱴᱚᱜ ᱫᱚ ᱮᱱᱠᱷᱟᱱ ᱚᱴᱳ ᱛᱟᱱᱟᱜ ᱨᱤᱡᱟᱨᱵᱷ ᱯᱮ ᱵᱟᱝᱟ ᱵᱟᱹᱵᱩ ᱚᱴᱳ ᱫᱚ ᱟᱹᱰᱤ ᱥᱚᱠᱛᱚ ᱦᱚᱲᱢᱚ ᱠᱚ ᱦᱤᱞᱟᱹᱣ ᱛᱟᱯᱮᱭᱟ ᱱᱤᱛᱚᱜ ᱫᱚ ᱜᱟᱹᱰᱤ ᱦᱚᱸ ᱤᱭᱟᱹ ᱦᱚᱸ ᱦᱤᱞᱟᱹᱣ ᱧᱚᱜᱚ ᱜᱮᱭᱟ ᱦᱤᱞᱟᱹᱣ ᱧᱚᱜᱚ ᱜᱮᱭᱟ ᱢᱟᱱᱮ ᱡᱟᱭᱜᱟ ᱦᱚᱸ ᱵᱟᱭ ᱵᱮᱥᱟ ᱢᱟᱹᱨᱚᱛᱤ ᱛᱮᱱᱟᱜ ᱜᱮ ᱵᱷᱟᱲᱟᱭ ᱯᱮ ᱟᱨ ᱜᱚᱴᱟ ᱩᱱᱤ ᱫᱚ ᱰᱟᱭᱵᱷᱚᱨᱮ ᱟᱥᱮᱱ ᱯᱮᱭᱟ ᱵᱮᱥ ᱵᱮᱥ ᱡᱟᱭᱜᱟ ᱢᱟᱱᱮ ᱫᱷᱚᱨᱚᱢ ᱜᱟᱲ ᱟᱨᱵᱟᱝ ᱢᱚᱱᱫᱤᱨ ᱟᱨᱵᱟᱝ ᱚᱱᱟ ᱟᱹᱛᱩ ᱱᱚᱣᱟ ᱟᱹᱛᱩ ᱡᱮᱛᱮ ᱟᱹᱛᱩᱯᱮ ᱧᱮᱞ ᱫᱟᱲᱮᱭᱟᱜᱼᱟ ᱩᱱᱟᱹᱜ ᱡᱷᱟᱹᱞ ᱠᱷᱚᱱ ᱦᱮᱡ ᱠᱟᱛᱮᱫ ᱵᱟᱝ ᱧᱮᱞ ᱠᱟᱛᱮᱫ ᱫᱚ ᱟᱞᱚᱯᱮ ᱪᱟᱞᱟᱜᱼᱟ ᱵᱟᱹᱵᱩ ᱤᱱᱟᱹᱜ ᱫᱚ ᱠᱷᱨᱚᱪᱟ ᱛᱟᱯᱮ ᱯᱟᱲᱟᱣ ᱧᱚᱜᱚᱜ ᱜᱮᱭᱟ ᱟᱨ ᱪᱤᱠᱟᱹᱜ ᱠᱟᱱᱟ ᱠᱷᱚᱨᱪᱟᱢᱟ ᱦᱳᱭᱳᱜ ᱜᱮᱭᱟ ᱚᱴᱳᱢᱟ ᱠᱚᱢᱚᱜ ᱜᱮᱭᱟ ᱠᱷᱨᱚᱪᱟ ᱚᱴᱳ ᱫᱚ ᱟᱹᱰᱤ ᱯᱮ ᱦᱤᱞᱟᱹᱜᱼᱟ ᱟᱯᱮᱜᱮ ᱦᱚᱲᱢᱚ ᱠᱚ ᱦᱟᱹᱥᱩ ᱯᱮᱭᱟ ᱟᱨ ᱢᱟᱨᱚᱛᱤ ᱛᱮᱠᱷᱟᱱ ᱩᱱᱟᱹᱜ ᱫᱚ ᱵᱟᱯᱮ ᱠᱚᱥᱴᱚᱜᱼᱟ ᱧᱮᱞ ᱠᱟᱛᱮᱫ ᱜᱮ ᱨᱩᱣᱟᱹᱲ ᱯᱮ ᱡᱚᱛᱚ ᱦᱚᱲ ᱜᱮ ᱦᱮᱡ ᱠᱟᱱᱟ ᱯᱮ ᱩᱱᱟᱹᱜ ᱵᱟᱦᱨᱮ ᱫᱤᱥᱚᱢ ᱠᱷᱚᱱᱟᱜ ᱧᱮᱞ ᱞᱟᱹᱜᱤᱫᱛᱮ ᱱᱚᱣᱟ ᱡᱟᱭᱜᱟ ᱡᱚᱛᱚᱣᱟᱜ ᱜᱮ ᱪᱮᱦᱨᱟ ᱜᱮᱭᱟ ᱪᱮᱦᱨᱟᱢᱟ ᱧᱮᱞᱚᱜ ᱠᱟᱱᱟ ᱟᱯᱮ ᱟᱯᱮ ᱚᱱᱛᱮ ᱨᱩᱣᱟᱹᱲ ᱠᱟᱛᱮᱯᱮ ᱞᱟᱹᱭᱟ ᱟᱞᱮ ᱚᱱᱟ ᱡᱟᱭᱜᱟ ᱞᱮ ᱥᱮᱱ ᱚᱱᱟ ᱠᱚ ᱡᱟᱭᱜᱟ ᱪᱮ ᱱᱚᱣᱟ ᱠᱚ ᱡᱟᱭᱜᱟ ᱞᱮ ᱧᱮᱞ ᱠᱮᱫᱟ ᱟᱹᱰᱤ ᱱᱟᱯᱟᱭᱞᱮ ᱵᱩᱡᱷᱟᱹᱣ ᱠᱮᱜᱼᱟ ᱟᱹᱰᱤ ᱪᱮᱦᱨᱟ ᱜᱮᱞᱮ ᱵᱩᱡᱷᱟᱹᱣ ᱠᱮᱜᱼᱟ